ᱟᱵᱚ ᱡᱟᱦᱟᱸ ᱱᱤᱭᱟᱹ ᱡᱩᱜᱽᱨᱮ ᱞᱟᱦᱟᱱᱟᱜ ᱠᱚ ᱡᱟᱦᱟᱸ ᱡᱟᱦᱟᱸ ᱠᱟᱹᱢᱤᱦᱚᱨᱟ ᱠᱚ ᱟᱫᱚᱜ ᱠᱟᱱ ᱛᱟᱵᱚ ᱡᱟᱦᱟᱸ ᱫᱚᱠᱚ ᱢᱮᱛᱟᱜ ᱠᱟᱱ ᱡᱚᱱᱚᱜ ᱜᱟᱞᱟᱝ ᱛᱷᱮᱠᱮ ᱯᱟᱹᱴᱭᱟᱹ ᱜᱟᱞᱟᱝ ᱛᱷᱮᱠᱮ ᱚᱱᱟ ᱠᱚ ᱟᱨ ᱡᱟᱦᱟᱸ ᱫᱚ ᱚᱲᱟᱜ ᱫᱟᱵ ᱛᱷᱮᱠᱮ ᱡᱚᱛᱚ ᱠᱚᱜᱮ ᱱᱤᱭᱟᱹ ᱠᱚᱫᱚ ᱟᱨ ᱡᱟᱦᱟᱸ ᱯᱟᱨᱠᱚᱢ ᱯᱟᱨᱠᱚᱢ ᱜᱟᱜ ᱢᱟᱹᱪᱤ ᱚᱱᱟᱠᱚ ᱡᱚᱛᱚ ᱱᱤᱭᱟᱹ ᱠᱚ ᱱᱤᱭᱟᱹ ᱠᱚ ᱠᱤᱪᱷᱩ ᱫᱚ ᱥᱟᱱᱟᱢᱟᱜ ᱜᱮ ᱟᱫ ᱪᱟᱵᱟᱜ ᱠᱟᱱ ᱛᱟᱵᱚᱱᱟ ᱟᱨ ᱡᱟᱦᱟᱸ ᱟᱵᱚᱣᱟᱜ ᱡᱟᱦᱟᱸ ᱦᱟᱸᱜᱼᱚ ᱚᱲᱟᱜ ᱫᱟᱵ ᱚᱲᱟᱜ ᱤᱱᱟᱹ ᱠᱚᱦᱚᱸ ᱟᱫ ᱪᱟᱵᱟᱜ ᱠᱟᱱ ᱛᱟᱵᱳᱱᱟ ᱱᱤᱛᱚᱜ ᱟᱜ ᱫᱚ ᱟᱫᱚᱜ ᱠᱟᱱᱟ ᱮᱱᱠᱷᱟᱱ ᱱᱤᱛᱚᱜ ᱫᱚ ᱯᱟᱠᱟ ᱚᱲᱟᱜ ᱦᱩᱭᱩᱜ ᱠᱟᱱᱟ ᱰᱷᱟᱞᱟᱭ ᱚᱲᱟᱜ ᱦᱩᱭᱩᱜ ᱠᱟᱱᱟ ᱱᱤᱭᱟᱹ ᱠᱚᱫᱚ ᱥᱟᱱᱟᱢᱟᱜ ᱜᱮ ᱟᱫᱽ ᱪᱟᱵᱟᱜ ᱠᱟᱱ ᱛᱟᱵᱚᱱᱟ ᱟᱨ ᱟᱵᱚ ᱱᱤᱭᱟᱹ ᱫᱟᱵ ᱚᱲᱟᱜ ᱫᱚ ᱚᱦᱚ ᱵᱚᱱ ᱦᱤᱲᱤᱧ ᱫᱟᱲᱮ ᱠᱮᱭᱟ ᱱᱤᱭᱟᱹ ᱠᱚᱫᱚ ᱟᱵᱚᱣᱟᱜ ᱢᱟᱱᱮ ᱵᱩᱜᱤ ᱞᱟᱹᱜᱤᱫ ᱜᱮ ᱢᱟᱱᱮ ᱛᱟᱦᱮᱱ ᱫᱚᱨᱠᱟᱨ ᱥᱤᱠᱷᱱᱟᱹᱛ ᱫᱚᱨᱠᱟᱨ ᱱᱤᱭᱟᱹ ᱠᱚᱫᱚ ᱦᱩᱭᱩᱜ ᱠᱟᱱᱟ ᱟᱵᱚ ᱵᱚᱸᱜᱟ ᱯᱩᱡᱟᱹ ᱞᱟᱹᱜᱤᱫ ᱥᱩᱵᱤᱫᱷᱟ ᱦᱩᱭᱩᱜᱼᱟ ᱢᱤᱫᱜᱮ ᱦᱩᱭᱩᱜᱼᱟ ᱚᱱᱟ ᱠᱚᱫᱚ ᱵᱟᱵᱚᱱ ᱦᱤᱲᱤᱧᱟ ᱟᱨ ᱱᱤᱛᱚᱜ ᱫᱚ ᱱᱤᱭᱟᱹ ᱡᱚᱱᱚᱜ ᱜᱟᱞᱟᱝ ᱯᱟᱹᱴᱭᱟᱹ ᱜᱟᱞᱟᱝ ᱛᱷᱮᱠᱮ ᱱᱤᱭᱟᱹ ᱠᱚ ᱯᱟᱨᱠᱚᱢ ᱛᱷᱮᱠᱮ ᱢᱟᱹᱪᱤ ᱜᱟᱸᱰᱳ ᱫᱩᱲᱩᱵ ᱛᱷᱮᱠᱮ ᱡᱚᱛᱚ ᱠᱤᱪᱷᱩ ᱱᱤᱭᱟᱹ ᱠᱚᱫᱚ ᱡᱚᱛᱚᱣᱟᱜ ᱜᱮ ᱦᱤᱲᱤᱧ ᱪᱟᱵᱟᱜ ᱠᱟᱱᱟ ᱟᱫ ᱪᱟᱵᱟᱜ ᱠᱟᱱᱟ ᱚᱱᱟ ᱠᱚ ᱞᱟᱹᱜᱤᱫ ᱫᱚ ᱱᱤᱛᱚᱜ ᱫᱚ ᱮᱠᱮᱱ ᱴᱮᱠᱱᱤᱠᱮᱞ ᱡᱩᱜᱽ ᱦᱮᱡ ᱟᱠᱟᱱᱟ ᱡᱚᱱᱚᱜ ᱦᱚᱸ ᱠᱤᱨᱤᱧ ᱛᱮᱜᱮ ᱧᱟᱢᱚᱜ ᱠᱟᱱᱟ ᱮᱱᱠᱷᱟᱱ ᱫᱩᱲᱩᱵ ᱢᱟᱹᱪᱤ ᱠᱚᱦᱚᱸ ᱠᱤᱨᱤᱧ ᱛᱮᱜᱮ ᱧᱟᱢᱚᱜ ᱠᱟᱱᱟ ᱡᱚᱛᱚᱜᱮ ᱮᱱᱠᱷᱟᱱ ᱠᱤᱨᱤᱧ ᱛᱮᱜᱮ ᱵᱚᱱ ᱟᱹᱜᱩᱭᱮᱫ ᱠᱟᱱᱟ ᱚᱱᱟ ᱠᱚᱫᱚ ᱥᱟᱱᱟᱢ ᱵᱚᱱ ᱦᱤᱲᱤᱧ ᱪᱟᱵᱟᱭᱮᱫᱟ ᱟᱨ ᱟᱫ ᱪᱟᱵᱟᱜ ᱠᱟᱱ ᱛᱟᱵᱚᱱᱟ